ᱤᱧ ᱫᱚ ᱪᱮᱬᱮ ᱫᱚ ᱟᱹᱰᱤ ᱞᱮᱠᱟᱱᱤᱧ ᱠᱩᱥᱤᱭᱟᱠᱚᱣᱟ ᱟᱨ ᱟᱹᱰᱤ ᱰᱷᱮᱨ ᱦᱮᱱᱟᱜ ᱠᱚᱣᱟ ᱟᱵᱚ ᱴᱚᱞᱟ ᱯᱟᱲᱟ ᱟᱛᱳ ᱠᱚᱨᱮ ᱦᱚᱸ ᱥᱮ ᱚᱱᱠᱟ ᱥᱩᱨ ᱥᱟᱺᱜᱤᱧ ᱵᱟᱹᱫᱽ ᱠᱚᱨᱮ ᱦᱚᱸ ᱜᱟᱰᱟ ᱢᱩᱰᱩ ᱠᱚᱥᱮᱫ ᱦᱚᱸ ᱟᱨ ᱡᱟᱦᱟᱸ ᱞᱮᱠᱟ ᱥᱮᱛᱟᱜ ᱵᱚᱱ ᱵᱮᱨᱮᱫᱚᱜᱼᱟ ᱪᱮᱬᱮ ᱜᱮ ᱩᱱᱠᱩᱣᱟᱜ ᱨᱟᱜ ᱟᱸᱡᱚᱢ ᱛᱮ ᱪᱤᱨᱩ ᱯᱩᱴᱩ ᱟᱹᱰᱤ ᱵᱮᱥ ᱵᱩᱡᱷᱟᱹᱜᱼᱟ ᱢᱚᱱᱮ ᱠᱚ ᱦᱚᱲᱢᱚ ᱠᱚ ᱮᱠᱫᱚᱢ ᱡᱤᱭᱟᱹᱲ ᱜᱚᱫᱟ ᱠᱚ ᱩᱱᱠᱩᱣᱟᱜ ᱨᱟᱜ ᱟᱸᱡᱚᱢ ᱛᱮ ᱟᱨ ᱟᱛᱳ ᱴᱚᱞᱟ ᱠᱚᱨᱮ ᱫᱚ ᱰᱮᱦᱨ ᱫᱚ ᱯᱟᱣᱨᱟ ᱠᱚ ᱢᱤᱨᱩ ᱠᱚᱠᱚ ᱫᱚᱦᱚ ᱠᱟᱠᱚᱣᱟ ᱟᱨ ᱵᱟᱹᱫᱽ ᱠᱚᱨᱮ ᱫᱚ ᱡᱟᱦᱟᱱᱟᱜ ᱠᱷᱮᱛ ᱵᱚᱱ ᱢᱮᱱᱮᱜᱼᱟ ᱚᱱᱟ ᱠᱚᱨᱮ ᱫᱚ ᱱᱩᱠᱩ ᱠᱚᱸᱜ ᱪᱮᱬᱮ ᱠᱚ ᱛᱟᱦᱮᱱᱟ ᱡᱟᱦᱟᱸ ᱫᱚ ᱱᱟᱦᱟᱸᱜ ᱯᱩᱸᱰ ᱜᱮᱭᱟ ᱠᱚ ᱟᱨ ᱟᱹᱰᱤ ᱪᱮᱦᱨᱟ ᱥᱚᱵᱷᱟ ᱟᱠᱚ ᱩᱱᱠᱩ ᱫᱚ ᱚᱱᱟ ᱠᱚᱨᱮ ᱜᱮ ᱪᱮᱫᱟᱜ ᱥᱮ ᱵᱟᱹᱫᱽ ᱨᱮᱫᱚ ᱯᱩᱸᱰ ᱜᱮ ᱟᱹᱰᱤ ᱪᱮᱦᱨᱟ ᱧᱮᱞᱚᱜᱼᱟ ᱟᱨ ᱱᱩᱠᱩ ᱢᱟᱨᱟᱜ ᱠᱚ ᱢᱟᱨᱟᱜ ᱠᱚᱫᱚ ᱵᱩᱨᱩ ᱠᱚᱨᱮ ᱠᱚ ᱛᱟᱦᱮᱱᱟ ᱟᱨ ᱯᱚᱛᱟᱢ ᱠᱚ ᱠᱤᱥᱱᱤ ᱠᱚ ᱱᱩᱠᱩ ᱦᱚᱸ ᱵᱟᱹᱫᱽ ᱠᱚᱨᱮ ᱜᱮᱠᱚ ᱛᱟᱦᱮᱱᱟ ᱟᱨ ᱡᱟᱦᱟᱸ ᱞᱮᱠᱟ ᱱᱤᱛᱚᱜ ᱵᱚᱱ ᱧᱮᱞᱮᱜᱼᱟ ᱜᱤᱫᱤ ᱠᱚ ᱱᱟᱦᱟᱸᱜ ᱠᱚ ᱟᱫ ᱪᱟᱵᱟᱜ ᱠᱟᱱᱟ ᱦᱟᱸᱜ ᱠᱟᱹᱦᱩ ᱠᱚᱠᱚ ᱟᱫᱚᱜ ᱠᱟᱱᱟ ᱟᱹᱰᱤ ᱠᱚᱢ ᱢᱮᱱᱟᱜ ᱠᱚᱣᱟ ᱛᱚ ᱱᱩᱠᱩ ᱦᱚᱸ ᱟᱹᱰᱤ ᱵᱮᱥ ᱜᱮᱠᱚ ᱛᱟᱦᱮᱱᱟ ᱟᱨ ᱟᱹᱰᱤ ᱵᱮᱥ ᱜᱮᱠᱚ ᱧᱮᱞᱚᱜᱼᱟ ᱟᱨ ᱮᱥᱮ ᱢᱳᱵᱟᱭᱤᱞ ᱠᱚᱨᱮ ᱦᱚᱸᱧ ᱧᱮᱞ ᱵᱟᱲᱟᱭᱮᱫ ᱠᱚᱜᱮᱭᱟ ᱡᱟᱦᱟᱸ ᱱᱟᱜ ᱟᱫᱚᱜ ᱠᱟᱱᱟ ᱠᱚ ᱛᱟᱵᱚᱱ ᱟᱨ ᱦᱚᱭ ᱟᱹᱰᱤ ᱵᱮᱥ ᱵᱩᱡᱷᱟᱹᱣᱟᱹᱧ ᱪᱮᱬᱮᱭᱟ ᱨᱟᱜ ᱟᱸᱡᱚᱢ ᱠᱚᱛᱮ ᱟᱨ ᱟᱹᱰᱤ ᱵᱮᱥ ᱤᱧ ᱫᱚ ᱢᱟᱨᱟᱜ ᱤᱧ ᱠᱩᱥᱤᱭᱟᱭᱟ ᱪᱮᱬᱮ ᱫᱚ ᱥᱚᱠᱛᱚ ᱫᱚ ᱵᱟᱹᱫᱽ ᱠᱚᱨᱮ ᱠᱚ ᱧᱮᱞᱚᱜᱼᱟ ᱟᱨ ᱵᱩᱨᱩ ᱠᱚᱨᱮ ᱟᱨ ᱚᱲᱟᱜ ᱨᱮᱦᱚᱸ ᱠᱚ ᱟᱹᱥᱩᱞ ᱟᱠᱟᱫ ᱠᱚᱜᱮᱭᱟ ᱜᱟᱰᱟ ᱢᱩᱰᱩ ᱜᱚᱴᱟ ᱫᱷᱟᱨᱟ ᱨᱮᱜᱮ ᱦᱟᱸᱜ ᱪᱮᱬᱮ ᱫᱚ ᱦᱮᱱᱟᱜ ᱠᱚᱣᱟ ᱟᱨ ᱡᱟᱦᱟᱸ ᱛᱮ ᱱᱟᱦᱟᱸᱜ ᱜᱤᱫᱤ ᱫᱚ ᱱᱟᱦᱟᱸᱜ ᱠᱚ ᱟᱫ ᱧᱚᱜᱚᱜ ᱠᱟᱱ ᱜᱮᱭᱟ ᱱᱟᱦᱟᱸᱜ ᱛᱟᱵᱚᱱ ᱟᱫ ᱟᱠᱟᱱ ᱜᱮᱭᱟ ᱠᱚ ᱟᱨ ᱠᱟᱹᱦᱩ ᱠᱚᱦᱚᱸ ᱱᱟᱦᱟᱸᱜ ᱚᱱᱠᱟ ᱜᱮ ᱟᱹᱰᱤ ᱰᱷᱮᱨ ᱦᱮᱱᱟᱜ ᱠᱚᱣᱟ ᱡᱟᱦᱟᱸᱭ ᱪᱤᱱᱛᱟᱹ ᱫᱚ ᱵᱟᱵᱚᱱ ᱧᱮᱞ ᱫᱟᱲᱮᱭᱟᱠᱚ ᱠᱟᱱᱟ ᱮᱠᱷᱟᱱ ᱯᱷᱳᱱ ᱠᱚᱨᱮ ᱫᱚᱵᱚᱱ ᱧᱮᱞᱮᱫ ᱠᱚᱣᱟ